ᱟᱞᱮ ᱟᱛᱳ ᱨᱮ ᱯᱷᱩᱴᱵᱚᱞ ᱮᱱᱮᱡ ᱦᱩᱭᱩᱜ ᱠᱷᱟᱱ ᱫᱚ ᱜᱚᱰᱟ ᱨᱮ ᱯᱩᱨᱟᱹ ᱦᱚᱲ ᱠᱚᱠᱚ ᱦᱤᱡᱩᱜᱼᱟ ᱥᱩᱨᱩᱜ ᱟᱠᱚ ᱜᱤᱫᱽᱨᱟᱹ ᱠᱚ ᱦᱟᱲᱟᱢ ᱠᱚ ᱵᱩᱰᱷᱤ ᱠᱚ ᱡᱟᱛᱮ ᱧᱮᱧᱮᱞ ᱠᱚ ᱦᱤᱡᱩᱜᱼᱟ ᱛᱤᱱᱟᱹᱜ ᱪᱮᱦᱨᱟ ᱠᱚ ᱵᱩᱡᱷᱟᱹᱣ ᱠᱩᱥᱤ ᱠᱚᱠᱚ ᱵᱩᱡᱷᱟᱹᱣᱟ ᱪᱮᱫ ᱯᱷᱩᱴᱵᱚᱞ ᱮᱱᱮᱡ ᱠᱟᱱᱟ ᱠᱚ ᱟᱨ ᱮᱱᱮᱡ ᱛᱮ ᱟᱹᱰᱤ ᱪᱮᱨᱦᱟ ᱱᱟᱯᱟᱭ ᱮᱱᱮᱡ ᱮᱱᱮᱡ ᱛᱮ ᱠᱚ ᱡᱟᱦᱟᱸ ᱥᱮᱫ ᱵᱟᱦᱨᱮ ᱠᱚᱨᱮ ᱡᱟᱦᱟᱸ ᱨᱮᱜᱮ ᱯᱷᱩᱴᱵᱚᱞ ᱮᱱᱮᱡ ᱮᱱᱮᱡ ᱦᱩᱭᱩᱜᱼᱟ ᱚᱸᱰᱮ ᱠᱚ ᱤᱫᱤ ᱠᱚᱣᱟ ᱟᱨ ᱚᱸᱰᱮ ᱪᱟᱞᱟᱣ ᱦᱟᱛᱮᱫ ᱤᱱᱠᱟᱢ ᱠᱚ ᱧᱟᱢᱮᱜᱼᱟ ᱯᱩᱭᱥᱟᱹ ᱠᱚ ᱧᱟᱢᱮᱜᱼᱟ ᱚᱸᱰᱮ ᱵᱮᱥ ᱮᱱᱮᱡ ᱠᱚ ᱮᱱᱮᱡ ᱠᱷᱟᱱ ᱫᱚ ᱤᱫᱤ ᱠᱚᱣᱟ ᱠᱚ ᱟᱨ ᱡᱟᱦᱟᱸᱭ ᱜᱮ ᱜᱤᱫᱽᱨᱟᱹ ᱡᱟᱦᱟᱸᱭ ᱜᱮ ᱱᱚᱡᱚᱣᱟᱱ ᱠᱚ ᱢᱮᱱᱟᱜ ᱠᱚᱣᱟ ᱩᱱᱠᱩ ᱚᱱᱟ ᱯᱷᱩᱴᱵᱚᱞ ᱧᱮᱞ ᱮᱱᱮᱡ ᱛᱮ ᱟᱹᱰᱤ ᱨᱟᱹᱥᱠᱟᱹ ᱜᱮᱠᱚ ᱵᱩᱡᱷᱟᱹᱣᱟ ᱚᱱᱟᱛᱮ ᱟᱠᱚ ᱠᱚ ᱢᱤᱴᱤᱡ ᱪᱮᱫᱚᱜ ᱟᱠᱚ ᱪᱮ ᱪᱮᱫ ᱞᱮᱠᱟᱛᱮ ᱟᱵᱚ ᱦᱚᱸ ᱯᱷᱩᱴᱵᱚᱞ ᱵᱚᱱ ᱮᱱᱮᱡᱟ ᱫᱟᱫᱟ ᱦᱚᱲ ᱭᱟ ᱵᱟᱵᱟ ᱦᱚᱲ ᱛᱤᱱᱟᱹᱜ ᱪᱮᱨᱦᱟ ᱱᱟᱯᱟᱭ ᱠᱚ ᱯᱷᱩᱴᱵᱚᱞ ᱮᱱᱮᱡ ᱠᱟᱱᱟ ᱩᱱᱤ ᱧᱮᱞ ᱦᱟᱛᱮᱫ ᱩᱱᱤ ᱧᱮᱞ ᱦᱟᱛᱮᱫ ᱩᱱᱤ ᱜᱤᱫᱽᱨᱟᱹ ᱦᱚᱸ ᱮᱱᱮᱡ ᱨᱮᱭᱟᱜ ᱢᱚᱱᱮ ᱛᱟᱭ ᱢᱚᱱᱮ ᱛᱟᱭ ᱤᱭᱟᱹᱜᱼᱟ ᱢᱚᱱᱮ ᱛᱟᱭ ᱰᱮᱦᱮᱨᱚᱜᱼᱟ ᱡᱮ ᱤᱧ ᱦᱚᱸ ᱟᱠᱚ ᱞᱮᱠᱟ ᱯᱷᱩᱴᱵᱚᱞᱤᱧ ᱮᱱᱮᱡᱟ ᱟᱨ ᱚᱱᱟ ᱮᱱᱮᱡ ᱮᱱᱮᱡ ᱛᱮ ᱵᱟᱹᱭ ᱵᱟᱹᱭ ᱵᱟᱹᱭ ᱵᱟᱹᱭ ᱮᱱᱮᱡ ᱮᱱᱮᱡ ᱛᱮ ᱱᱟᱯᱟᱭ ᱮᱱᱮᱡ ᱮᱱᱮᱡ ᱛᱮ ᱟᱹᱰᱤ ᱱᱟᱯᱟᱭ ᱮᱱᱮᱡ ᱮᱱᱮᱡ ᱜᱚᱫᱚᱜᱼᱟᱭ ᱚᱱᱟᱛᱮ ᱩᱱᱤ ᱫᱚᱠᱚ ᱤᱫᱤᱭᱮᱭᱟ ᱵᱟᱦᱨᱮ ᱠᱚᱨᱮ ᱡᱟᱦᱟᱸ ᱨᱮᱠᱮ ᱜᱮᱢ ᱦᱩᱭᱩᱜᱼᱟ ᱩᱱᱤ ᱫᱚ ᱟᱹᱰᱤ ᱪᱮᱨᱦᱟᱭ ᱮᱱᱮᱡᱟ ᱚᱱᱟ ᱢᱮᱱᱛᱮ ᱩᱱᱤ ᱠᱚ ᱦᱚᱦᱚᱣ ᱟᱭᱟ ᱟᱨ ᱠᱚ ᱢᱮᱛᱟᱭᱟ ᱫᱮᱞᱟ ᱟᱢ ᱫᱚ ᱮᱱᱮᱡᱟᱢ ᱟᱞᱮᱭᱟ ᱴᱤᱢ ᱠᱷᱚᱱ ᱟᱫᱚ ᱩᱱᱤ ᱢᱮᱱᱟ ᱦᱳᱭ ᱮᱱᱮᱡᱟᱹᱧ ᱟᱫᱚ ᱩᱱᱤ ᱢᱮᱱᱟ ᱡᱮ ᱮᱱᱮᱡ ᱫᱚᱧ ᱮᱱᱮᱡᱟ ᱟᱫᱚ ᱯᱩᱭᱥᱟᱹ ᱯᱮ ᱮᱢᱟᱹᱧ ᱛᱮ ᱟᱫᱚ ᱢᱮᱱᱟ ᱦᱳᱭ ᱯᱩᱭᱥᱟᱹ ᱞᱮ ᱮᱢᱟᱢᱟ ᱦᱳᱭ ᱚᱱᱟ ᱪᱮᱠᱟ ᱯᱷᱩᱴᱵᱚᱞ ᱮᱱᱮᱡ ᱛᱮᱦᱚᱸ ᱤᱱᱠᱟᱢ ᱫᱚ ᱦᱤᱡᱩᱜ ᱜᱮᱭᱟ